ᱦᱮᱞᱳ ᱦᱮᱞᱳ ᱟᱢᱜᱮ ᱢᱟᱺᱡᱷᱤᱻ ᱵᱟᱵᱟ ᱠᱟᱱᱟᱢ ᱠᱤ ᱟᱪᱪᱷᱟ ᱢᱟᱺᱡᱷᱤ ᱵᱟᱵᱚ ᱠᱮᱫᱟ ᱟᱵᱚ ᱮᱴᱟᱜᱻ ᱨᱚᱠᱚᱢ ᱮᱴᱟᱜ ᱮᱴᱟᱜ ᱡᱟᱹᱛ ᱠᱚ ᱤᱭᱟᱹ ᱮᱫᱟ ᱦᱟᱛᱟᱣ ᱮᱫᱟ

ᱢᱟᱛᱚ ᱵᱟᱠᱷᱟᱱ ᱟᱹᱰᱤ ᱵᱟᱹᱲᱤᱡᱥᱮᱫ ᱜᱮ ᱪᱟᱞᱟᱜ ᱠᱟᱱᱟ

ᱥᱟᱱᱟᱢ

ᱦᱟᱛᱟ ᱦᱩᱭᱩᱜᱼᱟ ᱵᱟᱝ ᱵᱟᱝ ᱢᱮᱫ ᱞᱩᱛᱩᱨᱟᱜ ᱠᱷᱟᱡ ᱫᱚ ᱟᱫ ᱪᱟᱵᱟᱜᱼᱟ ᱰᱩᱵᱩᱡ ᱪᱟᱵᱟᱜᱼᱟ